ᱪᱟᱥᱤ ᱠᱚᱫᱚ ᱟᱭᱢᱟ ᱨᱚᱠᱚᱢ ᱥᱚᱵᱽᱡᱤ ᱛᱷᱮᱠᱮ ᱛᱩᱲᱤ ᱛᱷᱮᱠᱮ ᱟᱞᱩ ᱛᱷᱮᱠᱮ ᱟᱺᱠᱷ ᱠᱚ ᱟᱭᱢᱟ ᱨᱚᱠᱚᱢ ᱠᱚ ᱪᱟᱥ ᱛᱟᱵᱚᱱᱟ ᱥᱚᱨᱠᱟᱨ ᱴᱷᱮᱱ ᱠᱷᱚᱱ ᱡᱚᱨᱟ ᱥᱮ ᱤᱛᱟᱹ ᱵᱟᱠᱚ ᱧᱟᱢ ᱵᱮᱜᱚᱨ ᱛᱮ ᱪᱟᱥᱤ ᱦᱚᱸ ᱵᱟᱠᱚ ᱪᱟᱥ ᱫᱟᱲᱮᱭᱟᱜ ᱠᱟᱱᱟ ᱪᱟᱥ ᱥᱳᱢᱳᱭ ᱦᱚᱸ ᱟᱭᱢᱟ ᱠᱷᱚᱨᱪᱚᱜ ᱞᱟᱜᱤᱫ ᱛᱮ ᱪᱟᱥᱤ ᱦᱚᱸᱠᱚ ᱵᱚᱛᱚᱨᱚᱜ ᱠᱟᱱᱟ ᱪᱟᱥ ᱞᱟᱜᱤᱫ ᱛᱮ ᱪᱮᱫᱟᱜ ᱥᱮ ᱪᱟᱥ ᱥᱳᱢᱳᱭ ᱟᱭᱢᱟ ᱠᱚ ᱪᱟᱥ ᱮᱫᱟ ᱟᱨ ᱟᱠᱷᱨᱤᱧ ᱥᱳᱢᱳᱭ ᱫᱟᱢ ᱵᱟᱱᱩᱜ ᱟᱠᱟᱫᱟ ᱚᱱᱟ ᱵᱮᱜᱚᱨ ᱛᱮ ᱪᱟᱥᱤ ᱦᱚᱸ ᱫᱚᱢᱮ ᱠᱚ ᱵᱚᱛᱚᱨᱚᱜ ᱠᱟᱱᱟ ᱪᱮᱫᱟᱜ ᱥᱮ ᱞᱟᱦᱟ ᱵᱚᱪᱷᱚᱨ ᱦᱚᱸ ᱟᱞᱩ ᱟᱨ ᱯᱮᱸᱭᱟᱡᱽ ᱡᱟᱥᱛᱤ ᱫᱟᱢ ᱦᱳᱭ ᱞᱮᱱᱟ ᱟᱨ ᱱᱮᱛᱟᱨ ᱫᱚ ᱟᱞᱩ ᱫᱟᱢ ᱦᱚᱸ ᱠᱚᱢ ᱮᱱᱟ ᱟᱨ ᱡᱚᱨᱟ ᱫᱟᱢ ᱫᱷᱮᱨ ᱛᱟᱦᱮᱸ ᱮᱱᱟ ᱚᱱᱟ ᱞᱟᱵᱷ ᱵᱟᱠᱚ ᱵᱩᱡᱷᱟᱹᱣᱮᱫ ᱛᱮ ᱫᱤᱠᱩ ᱠᱚᱦᱚᱸ ᱪᱟᱥᱤ ᱠᱚᱦᱚᱸ ᱟᱨ ᱪᱟᱥ ᱵᱟᱠᱚ ᱞᱟᱜᱤᱫᱚᱫ ᱠᱟᱱᱟ